ᱵᱷᱟᱨᱚᱛ ᱨᱮᱭᱟᱜ ᱥᱤᱱᱮᱢᱟ ᱫᱚ ᱱᱩᱱᱟᱹᱜ ᱱᱟᱯᱟᱭᱟ ᱧᱮᱞ ᱡᱚᱝ ᱛᱮᱦᱚᱸ ᱟᱹᱰᱤ ᱵᱮᱹᱥ ᱵᱩᱡᱷᱟᱹᱜᱼᱟ ᱟᱨ ᱟᱹᱰᱤ ᱪᱮᱦᱨᱟ ᱪᱮᱦᱨᱟ ᱥᱤᱱᱮᱢᱟ ᱠᱚ ᱫᱮᱠᱷᱟᱣᱟ ᱚᱱᱟ ᱧᱮᱞ ᱪᱟᱞᱟᱜ ᱞᱟᱹᱜᱤᱫ ᱢᱟᱲᱟᱝ ᱯᱨᱚᱛᱷᱚᱢ ᱨᱮ ᱢᱟᱱᱮ ᱴᱤᱠᱤᱴ ᱦᱩᱭᱩᱜᱼᱟ ᱴᱤᱠᱤᱴ ᱟᱛᱮ ᱵᱚᱞᱚᱜ ᱟᱢ ᱵᱚᱞᱚ ᱠᱟᱛᱮ ᱥᱤᱱᱮᱢᱟ ᱧᱮᱞᱟᱢ ᱧᱮᱞ ᱠᱟᱛᱮ ᱯᱷᱩᱨᱛᱤᱭᱟᱢ ᱞᱟᱸᱫᱟᱭᱟᱢ ᱨᱟᱹᱥᱠᱟᱹᱭᱟᱢ ᱯᱷᱤᱞᱤᱢ ᱧᱮᱞᱟᱢ ᱥᱤᱱᱮᱢᱟ ᱦᱚᱞ ᱨᱮ ᱟᱨ ᱥᱮᱨᱮᱧᱟ ᱠᱚ ᱥᱮᱨᱮᱧ ᱟᱨ ᱤᱧᱤᱡ ᱯᱷᱮᱵᱽᱨᱮᱴ ᱦᱤᱨᱳ ᱫᱚ ᱚᱡᱚᱭ ᱫᱮᱵᱽᱜᱟᱱ ᱠᱟᱱᱟᱭ ᱟᱨ ᱦᱤᱨᱳᱭᱤᱱ ᱞᱮᱠᱟ ᱛᱮᱫᱚ ᱠᱟᱨᱤᱱᱟ ᱠᱟᱹᱯᱩᱨ ᱩᱱᱠᱤᱱᱟᱜ ᱱᱩᱱᱟᱹᱜ ᱪᱮᱦᱨᱟ ᱢᱤᱫᱴᱤᱡ ᱯᱟᱴ ᱠᱟᱜ ᱟᱹᱠᱤᱱ ᱢᱮᱱ ᱫᱚ ᱨᱳᱞ ᱠᱟᱜ ᱟᱹᱠᱤᱱ ᱧᱮ ᱧᱮᱞ ᱡᱚᱝ ᱛᱮ ᱦᱚᱸ ᱟᱹᱰᱤ ᱨᱟᱹᱥᱠᱟᱹ ᱥᱮᱱᱮᱡ ᱠᱟᱜ ᱟᱠᱤᱱ ᱥᱮᱨᱮᱧ ᱠᱟᱜ ᱟᱹᱠᱤᱱ ᱟᱹᱰᱤ ᱢᱚᱡᱽ ᱥᱤᱱᱮᱢᱟ ᱦᱚᱞ ᱨᱮ ᱵᱚᱞᱚ ᱠᱟᱛᱮ ᱟᱹᱰᱤ ᱢᱚᱡᱽ ᱜᱮᱢ ᱧᱮᱞᱟ ᱨᱟᱹᱥᱠᱟᱹᱭᱟᱢ ᱡᱮ ᱥᱤᱱᱮᱢᱟ ᱦᱚᱞ ᱫᱚ ᱱᱚᱝᱠᱟᱱ ᱦᱚᱞ ᱠᱟᱱᱟ ᱡᱟᱦᱟᱱᱟᱜ ᱱᱤᱭᱩ ᱯᱷᱤᱞᱤᱢ ᱢᱮᱱ ᱫᱚ ᱱᱤᱭᱩ ᱵᱷᱤᱰᱤᱭᱳ ᱦᱮᱡ ᱞᱮᱱ ᱠᱷᱟᱱ ᱥᱤᱱᱮᱢᱟ ᱦᱚᱞ ᱨᱮᱠᱚ ᱫᱮᱠᱷᱟᱣᱟ ᱟᱨ ᱥᱤᱱᱮᱢᱟ ᱦᱚᱞ ᱦᱚᱨᱮᱜ ᱫᱮᱠᱷᱟᱣ ᱠᱟᱛᱮ ᱜᱮ ᱩᱥᱠᱮ ᱵᱟᱫ ᱤᱱᱴᱟᱨᱱᱮᱴ ᱨᱮᱠᱚ ᱟᱲᱟᱜᱟ ᱟᱨ ᱤᱱᱟᱹ ᱯᱚᱨᱮ ᱫᱚ ᱱᱚᱣᱟ ᱥᱢᱟᱨᱴ ᱯᱷᱳᱱ ᱠᱚᱨᱮ ᱦᱚᱸ ᱧᱮᱞ ᱜᱟᱱᱚᱜᱼᱟ ᱟᱨ ᱵᱟᱝᱠᱷᱟᱱ ᱮᱢᱱᱤ ᱨᱮᱫᱚ ᱱᱚᱣᱟ ᱫᱚ ᱥᱤᱱᱮᱢᱟ ᱦᱚᱞ ᱨᱮ ᱧᱮᱞ ᱫᱚ ᱜᱟᱱᱚᱜᱼᱟ ᱥᱤᱱᱮᱢᱟ ᱦᱚᱞ ᱨᱮ ᱧᱮᱞ ᱫᱚ ᱟᱹᱰᱤ ᱜᱮ ᱱᱟᱯᱟᱭᱟ ᱧᱮᱞ ᱧᱮᱞᱛᱮ ᱟᱢ ᱯᱷᱩᱨᱛᱤᱢ ᱵᱩᱡᱷᱟᱹᱣᱟ ᱥᱤᱱᱮᱢᱟ ᱦᱚᱞ ᱨᱮᱫᱚ ᱱᱚᱝᱠᱟ ᱡᱮ ᱯᱚᱨᱤᱵᱟᱨ ᱡᱟᱠ ᱦᱚᱢ ᱪᱟᱞᱟᱣ ᱫᱟᱲᱮᱭᱟᱜᱼᱟ ᱯᱚᱨᱤᱵᱟᱨ ᱡᱟᱠ ᱥᱮᱱ ᱠᱟᱛᱮ ᱧᱮᱞ ᱫᱟᱲᱮᱭᱟᱜᱼᱟ ᱟᱹᱰᱤ ᱱᱟᱯᱟᱭ ᱫᱮᱠᱷᱟᱣ ᱟᱠᱚ ᱡᱚᱛᱚᱣᱟᱜ ᱜᱮ ᱵᱮᱥ ᱥᱮᱨᱮᱧ ᱵᱮᱹᱥ ᱵᱷᱤᱰᱤᱭᱳ ᱧᱮᱞ ᱠᱟᱛᱮ ᱟᱹᱰᱤ ᱯᱷᱩᱨᱛᱤᱢ ᱵᱩᱦᱟᱹᱣᱟ ᱚᱱᱟᱛᱮ ᱜᱟᱭᱱᱟᱦᱟ ᱚᱠᱚᱭ ᱢᱟᱱᱮ ᱢᱮᱱᱫᱚ ᱤᱧ ᱧᱤᱡ ᱢᱚᱱ ᱯᱚᱥᱚᱫᱽ ᱥᱤᱝᱜᱟᱨ ᱢᱟᱱᱮ ᱜᱟᱭᱱᱟᱦᱟ ᱫᱚ ᱦᱟᱸᱜ ᱚᱡᱚᱭ ᱫᱮᱵᱜᱚᱱ ᱠᱟᱱ ᱜᱮᱭᱟᱭ ᱥᱮᱨᱮᱧ ᱛᱮᱦᱚᱸ ᱟᱨ ᱰᱟᱱᱥ ᱛᱮᱦᱚᱸ ᱟᱨ ᱯᱷᱤᱞᱤᱢ ᱡᱟᱦᱟᱸ ᱞᱮᱠᱟᱭ ᱮᱹᱠᱴᱤᱝ ᱟᱠᱟᱜ ᱟᱭ ᱚᱱᱟ ᱦᱤᱥᱟᱹᱵ ᱛᱮᱦᱚᱸ ᱤᱧ ᱫᱚ ᱩᱱᱤ ᱜᱮ ᱯᱷᱮᱵᱟᱨᱮᱴ ᱦᱤᱨᱳ ᱠᱟᱱ ᱛᱤᱧᱟᱭ ᱚᱱᱟᱛᱮ ᱩᱱᱤ ᱜᱮ ᱤᱧ ᱧᱤᱡ ᱢᱚᱱ ᱯᱚᱥᱚᱫᱽ ᱢᱟᱱᱮ ᱥᱤᱝᱜᱟᱨ ᱦᱚᱸ ᱠᱟᱱᱟᱭ ᱟᱨ ᱮᱹᱠᱴᱚᱨ ᱦᱚᱸ ᱠᱟᱱᱟᱭ